ᱤᱧᱟᱹᱜ ᱴᱚᱴᱷᱟ ᱨᱮ ᱵᱤᱫᱷᱟᱭᱚᱠ ᱟᱨ ᱥᱚᱨᱯᱚᱧᱡᱽ ᱠᱚ ᱥᱟᱶ ᱤᱧ ᱡᱳᱜᱟᱡᱳᱜᱟᱠᱟᱫᱼᱟ ᱡᱮ ᱱᱩᱠᱩ ᱩᱱᱟᱹᱜ ᱟᱠᱚᱣᱟᱜ ᱠᱮᱴᱮᱡ ᱢᱚᱱᱮᱛᱮ ᱴᱚᱴᱷᱟ ᱨᱮᱭᱟᱜ ᱵᱤᱠᱟᱥ ᱦᱚᱨᱟᱛᱮ ᱞᱟᱦᱟᱱᱛᱤ ᱞᱟᱹᱜᱤᱫ ᱩᱱᱟᱹᱜ ᱫᱤᱞᱼᱫᱟᱲᱮ ᱜᱮ ᱵᱟᱹᱱᱩᱜ ᱛᱟᱠᱚᱣᱟ ᱟᱨ ᱢᱮᱱᱟᱜ ᱨᱮᱦᱚᱸ ᱤᱠᱷᱟᱹᱱ ᱩᱱᱟᱹᱜ ᱫᱚ ᱵᱟᱠᱚ ᱵᱩᱫᱷᱤ ᱜᱮᱭᱟᱢᱱ ᱡᱚᱝ ᱠᱟᱱᱟ ᱱᱩᱠᱩᱣᱟᱜ ᱤᱧ ᱵᱩᱡᱽᱜᱚᱱ ᱠᱟᱜᱼᱟ ᱡᱮ ᱟᱵᱚ ᱩᱱᱟᱹᱜ ᱵᱟᱵᱚ ᱞᱟᱦᱟᱜ ᱢᱟ ᱢᱮᱱᱛᱮ ᱪᱮᱫᱟᱜ ᱥᱮ ᱟᱠᱚ ᱥᱚᱨᱯᱚᱧᱡᱽ ᱥᱮ ᱵᱤᱫᱷᱟᱭᱚᱠ ᱠᱚ ᱩᱱᱟᱹᱜ ᱜᱮ ᱚᱞ ᱯᱟᱲᱦᱟᱣ ᱵᱟᱹᱱᱩᱜ ᱠᱚᱣᱟ ᱡᱟᱦᱜᱟᱸ ᱛᱤᱱᱟᱹᱜ ᱮᱴᱟᱜ ᱦᱚᱲ ᱠᱚᱠᱚ ᱚᱞ ᱯᱟᱲᱦᱟᱣᱟᱠᱟᱱᱟ ᱚᱱᱟᱛᱮ ᱟᱵᱚ ᱴᱚᱴᱷᱟ ᱨᱮᱭᱟᱜ ᱞᱟᱦᱟᱱᱛᱤ ᱩᱱᱟᱹᱜ ᱵᱟᱝ ᱦᱩᱭᱩᱜ ᱠᱟᱱᱟ